ᱫᱤᱥᱚᱢ ᱠᱚᱣᱟᱜ ᱨᱩᱠᱷᱤᱭᱟᱹ ᱫᱚᱦᱚᱭ ᱞᱟᱹᱜᱤᱫ ᱫᱚ ᱡᱮᱢᱚᱱ ᱥᱚᱝᱦᱤᱛ ᱨᱟᱥᱴᱨᱚ ᱥᱚᱝᱜᱷᱚ ᱡᱮᱢᱚᱱ ᱢᱤᱫᱴᱟᱝ ᱥᱚᱝᱜᱷᱚ ᱜᱮ ᱵᱮᱱᱟᱣ ᱟᱠᱟᱜᱼᱟ ᱚᱱᱠᱟᱜᱮ ᱟᱵᱚ ᱛᱟᱞᱟ ᱛᱮ ᱦᱚᱸ ᱢᱤᱫᱴᱟᱝ ᱤᱭᱟᱹ ᱫᱚᱦᱚ ᱞᱟᱹᱜᱤᱫ ᱟᱵᱚᱣᱟᱜ ᱟᱹᱛᱩ ᱫᱤᱥᱚᱢ ᱵᱟᱧ ᱠᱤ ᱦᱚᱲ ᱠᱚ ᱱᱩᱠᱩ ᱵᱩᱡᱷᱟᱹᱣ ᱦᱚᱪᱚ ᱞᱟᱹᱜᱤᱫ ᱢᱤᱫᱴᱟᱝ ᱟᱵᱚ ᱦᱚᱸ ᱢᱤᱫᱴᱟᱝ ᱥᱚᱢᱤᱛᱤ ᱵᱮᱱᱟᱣ ᱫᱚᱨᱠᱟᱨᱚᱜᱼᱟ ᱡᱮ ᱦᱚᱲ ᱪᱮᱫᱟᱜ ᱱᱚᱣᱟ ᱠᱟᱹᱢᱤ ᱞᱟᱹᱜᱤᱫ ᱠᱚ ᱵᱚᱲᱦᱮᱜ ᱠᱟᱱᱟ ᱡᱮ ᱪᱮᱫ ᱵᱟᱭ ᱯᱩᱨᱟᱹᱜ ᱠᱟᱱ ᱛᱟᱭᱟ ᱥᱮ ᱪᱮᱫ ᱯᱩᱨᱚᱱ ᱵᱟᱭ ᱯᱩᱨᱚᱱᱚᱜ ᱠᱟᱱᱟ ᱥᱮ ᱪᱮᱫ ᱵᱟᱭ ᱧᱟᱢᱮᱫᱼᱟ ᱱᱚᱣᱟ ᱠᱚ ᱧᱮᱞ ᱵᱟᱠᱷᱨᱟ ᱞᱟᱹᱜᱤᱫ ᱟᱵᱚ ᱢᱤᱫᱴᱟᱝ ᱥᱚᱢᱤᱛᱤ ᱵᱮᱱᱟᱣ ᱫᱚᱨᱠᱟᱨ ᱠᱟᱱᱟ